ᱛᱤᱨᱞᱟᱹ ᱠᱚ ᱯᱷᱩᱴᱵᱚᱞ ᱠᱷᱮᱞᱳᱰ ᱨᱮ ᱡᱚᱯᱲᱟᱣ ᱢᱮᱱᱟᱜ ᱠᱚᱣᱟ ᱟᱭᱢᱟ ᱛᱤᱨᱞᱟᱹ ᱠᱚ ᱟᱭᱢᱟ ᱠᱷᱮᱞᱳᱰ ᱠᱚ ᱵᱟᱰᱟᱭᱟ ᱡᱮᱢᱚᱱ ᱯᱷᱩᱴᱵᱚᱞ ᱦᱚᱠᱤ ᱵᱮᱴᱢᱤᱱᱴᱚᱱ ᱠᱟᱵᱟᱰᱤ ᱟᱨᱚ ᱟᱭᱢᱟ ᱵᱷᱟᱨᱚ ᱨᱮᱱ ᱛᱤᱨᱞᱟᱹ ᱠᱚ ᱟᱭᱢᱟ ᱠᱷᱮᱞᱳᱰ ᱵᱟᱣ ᱵᱟᱵᱟᱛ ᱨᱮ ᱡᱟᱯᱲᱟᱣ ᱢᱮᱱᱟᱜ ᱠᱚᱣᱟ